ᱱᱮᱛᱟᱨᱟᱜ ᱯᱞᱟᱥᱴᱤᱠ ᱪᱮᱭᱟᱨ ᱫᱚ ᱟᱹᱰᱤ ᱱᱚᱨᱢᱟᱞ ᱠᱚ ᱵᱮᱱᱟᱣ ᱮᱫᱟ ᱴᱷᱤᱠ ᱴᱷᱟᱠ ᱵᱟᱹᱭᱥᱟᱹᱣ ᱠᱟᱛᱮ ᱡᱩᱫᱤ ᱵᱟᱢ ᱫᱩᱲᱩᱜᱼᱟ ᱛᱟᱦᱚᱞᱮ ᱠᱷᱩᱨᱟᱹ ᱠᱚ ᱯᱚᱴᱚᱡᱚᱜᱼᱟ ᱛᱟᱭᱚᱢ ᱥᱮᱜ ᱮᱢ ᱰᱤᱜᱽᱵᱟᱹᱡᱤᱜ ᱧᱩᱨ ᱫᱟᱲᱮᱭᱟᱜᱼᱟ ᱚᱱᱟ ᱠᱷᱟᱹᱛᱤᱨ ᱛᱮ ᱤᱧ ᱫᱚ ᱯᱞᱟᱥᱴᱤᱠ ᱪᱮᱭᱟᱨ ᱠᱚ ᱫᱚ ᱫᱚᱢᱮ ᱮᱠᱴᱟ ᱵᱟᱹᱧ ᱠᱩᱥᱤᱭᱟᱜᱼᱟ